ᱱᱚᱣᱟ ᱴᱚᱴᱷᱟ ᱨᱮᱭᱟᱜ ᱡᱟᱦᱟᱱᱟᱜ ᱵᱟᱹᱲᱤᱡᱟᱜ ᱵᱟᱝ ᱵᱮᱥᱟᱜ ᱱᱚᱣᱟ ᱠᱷᱚᱵᱚᱨ ᱠᱟᱜᱚᱡᱽ ᱨᱮ ᱩᱪᱷᱟᱹᱱ ᱞᱮᱱᱠᱷᱟᱱ ᱤᱧᱤᱧ ᱧᱮᱞ ᱞᱮᱠᱷᱟᱱ ᱤᱧᱤᱧ ᱥᱚᱱᱛᱚᱨᱚᱜᱼᱟ ᱚᱱᱟᱛᱮ ᱱᱚᱣᱟ ᱠᱷᱚᱵᱚᱨ ᱠᱟᱜᱚᱡᱽ ᱥᱮ ᱠᱷᱚᱵᱚᱨ ᱥᱟᱠᱟᱢ ᱫᱚ ᱟᱹᱰᱤᱜᱮ ᱞᱟᱹᱠᱛᱤᱭᱟᱱᱟᱜ ᱠᱟᱹᱢᱤ ᱠᱟᱱᱟ